ᱦᱮᱸ ᱦᱮᱞᱳ ᱢᱮᱱᱫᱟᱹᱧ ᱱᱤᱭᱟᱹ ᱠᱤ ᱢᱟᱱᱠᱚᱨ ᱥᱳᱱᱟᱢᱩᱱᱤ ᱨᱮᱥᱴᱩᱨᱮᱱᱴ ᱠᱟᱱᱟ ᱦᱮᱸ ᱢᱮᱱᱮᱫ ᱛᱟᱦᱮᱜ ᱟᱹᱧ ᱡᱮ ᱟᱵᱮᱱᱟᱜ ᱚᱱᱟ ᱤᱭᱟᱹ ᱨᱮᱥᱴᱩᱨᱮᱱᱴ ᱨᱮ ᱤᱭᱟᱹ ᱪᱤᱠᱮᱱ ᱯᱚᱨᱚᱴᱟ ᱢᱮᱱᱟᱜᱼᱟ ᱚᱻ ᱢᱮᱱᱟᱜ ᱜᱮᱭᱟ ᱟᱨ ᱤᱭᱟᱹ ᱯᱤᱡᱽᱡᱟ ᱢᱮᱱᱟᱜᱼᱟ ᱯᱤᱡᱽᱡᱟ ᱚᱱᱟ ᱠᱚᱦᱚᱸ ᱢᱮᱱᱟᱜ ᱜᱮᱭᱟ ᱟᱪᱪᱷᱟ ᱪᱮᱫ ᱠᱚ ᱢᱮᱱᱟᱜᱼᱟ ᱟᱵᱮᱱᱟᱜ ᱚᱱᱟ ᱤᱭᱟᱹ ᱨᱮᱥᱴᱩᱨᱮᱱᱴ ᱨᱮ ᱢᱟᱥᱮ ᱠᱟᱹᱴᱤᱡ ᱞᱟᱹᱭ ᱵᱮᱱ ᱚᱻ ᱪᱟᱣᱢᱤᱱ ᱦᱚᱸ ᱢᱮᱱᱟᱜᱼᱟ ᱮᱜᱽᱨᱳᱞ ᱦᱚᱸ ᱢᱮᱱᱟᱜᱼᱟ ᱚᱻ ᱤᱧ ᱪᱮᱫ ᱤᱧ ᱢᱮᱱᱮᱛ ᱛᱟᱦᱮᱜᱼᱟ ᱡᱮ ᱟᱵᱮᱱᱟᱜ ᱚᱱᱟ ᱫᱚᱠᱟᱱ ᱨᱮ ᱨᱮᱥᱴᱩᱨᱮᱱᱴ ᱨᱮ ᱚᱱᱟ ᱨᱮᱱᱟᱜ ᱠᱤ ᱚᱱᱞᱟᱭᱤᱱ ᱛᱮ ᱰᱮᱞᱤᱵᱷᱟᱨᱤ ᱚᱯᱷᱥᱮᱱ ᱢᱮᱱᱟᱜᱼᱟ ᱢᱟᱱᱮ ᱠᱤ ᱚᱱᱞᱟᱭᱤᱱ ᱛᱮᱦᱚᱸ ᱰᱮᱞᱤᱵᱷᱟᱨᱤ ᱜᱟᱱᱚᱜᱼᱟ ᱥᱮ ᱚᱸᱰᱮ ᱥᱮᱱ ᱠᱟᱛᱮ ᱜᱮ ᱡᱚᱢ ᱦᱩᱭᱩᱜ ᱛᱤᱧᱟᱹ ᱦᱮᱸ ᱢᱟᱱᱮ ᱤᱧ ᱫᱚ ᱢᱟᱱᱠᱚᱨ ᱠᱚᱞᱮᱡᱽ ᱨᱤᱧ ᱯᱟᱲᱦᱟᱜ ᱜᱮᱭᱟ ᱛᱚ ᱮᱵᱟᱨ ᱱᱚᱣᱟ ᱢᱟᱱᱠᱚᱨ ᱠᱚᱞᱮᱡᱽ ᱯᱟᱥᱮ ᱨᱮ ᱱᱚᱣᱟ ᱯᱷᱩᱴᱵᱚᱞ ᱴᱟ ᱰᱤ ᱨᱮ ᱛᱟᱦᱞᱮ ᱵᱮᱱ ᱟ ᱜᱩ ᱦᱚᱴᱚ ᱠᱮᱭᱟ ᱚᱻ ᱛᱤᱱᱟᱹᱜ ᱞᱟᱜᱟᱜᱼᱟ ᱟᱞᱮ ᱢᱚᱬᱮ ᱦᱚᱲ ᱢᱮᱱᱟᱜ ᱠᱟᱜ ᱞᱮᱭᱟ ᱢᱚᱬᱮ ᱦᱚᱲ ᱞᱟᱹᱜᱤᱫ ᱵᱟᱨᱭᱟ ᱠᱟᱛᱮ ᱪᱤᱠᱮᱱ ᱨᱳᱞ ᱟᱨ ᱪᱟᱣᱢᱤᱱ ᱢᱤᱫ ᱯᱞᱮᱴ ᱠᱟᱛᱮᱜ ᱦᱮᱸ ᱦᱮᱸ ᱱᱚᱜᱼᱚᱭ ᱱᱚᱰᱮ ᱥᱩᱨ ᱜᱮᱭᱟ ᱦᱮᱸ ᱚᱻ ᱛᱤᱱᱟᱹᱜ ᱥᱟᱺᱜᱤᱧᱟ ᱵᱟᱝ ᱥᱟᱺᱜᱤᱧ ᱢᱟᱱᱠᱚᱨ ᱠᱷᱚᱱ ᱫᱚ ᱳᱭ ᱫᱩ ᱠᱤᱞᱳᱢᱤᱴᱟᱨ ᱥᱟᱺᱜᱤᱧ ᱨᱮ ᱢᱮᱱᱟᱜᱼᱟ ᱦᱮᱸ ᱦᱮᱸ ᱴᱷᱤᱠᱜᱮᱭᱟ ᱛᱟᱦᱚᱞᱮ ᱟ ᱜᱩ ᱦᱚᱴᱚ ᱠᱟᱜ ᱵᱮᱱ ᱦᱮᱸ ᱟᱪᱪᱷᱟ ᱢᱟ ᱦᱮᱸ ᱴᱷᱤᱠᱜᱮᱭᱟ ᱫᱚᱦᱚᱭᱤᱫᱟᱹᱧ ᱦᱮᱸ